ᱤᱧ ᱫᱚ ᱵᱷᱤᱰᱤᱭᱳ ᱜᱮᱢ ᱫᱚ ᱵᱟᱹᱧ ᱠᱩᱥᱤᱭᱟᱜᱼᱟ ᱪᱮᱠᱟᱛᱮ ᱵᱷᱤᱰᱤᱭᱳ ᱜᱮᱢ ᱨᱮᱫᱚ ᱟᱹᱰᱤ ᱜᱟᱱ ᱚᱱᱠᱟ ᱢᱮᱱᱟᱜᱼᱟ ᱟᱹᱰᱤ ᱜᱟᱱ ᱟᱭᱢᱟ ᱚᱱᱠᱟ ᱜᱮᱢ ᱢᱮᱱᱟᱜᱼᱟ ᱢᱳᱵᱟᱭᱤᱞ ᱨᱮ ᱡᱟᱦᱟᱸ ᱞᱮᱠᱟ ᱞᱩᱰᱩ ᱢᱮᱱᱟᱜᱼᱟ ᱯᱷᱤᱨᱤ ᱯᱷᱟᱭᱟᱨ ᱠᱚ ᱢᱮᱱᱟᱜᱼᱟ ᱟᱹᱰᱤ ᱞᱮᱠᱟᱱ ᱜᱮᱢ ᱢᱮᱱᱟᱜᱼᱟ ᱠᱤᱱᱛᱩ ᱚᱱᱟ ᱵᱟᱹᱧ ᱠᱩᱥᱤᱭᱟᱜᱼᱟ ᱪᱮᱫᱟᱜ ᱪᱮ ᱱᱚᱣᱟ ᱱᱚᱣᱟ ᱞᱟᱹᱜᱤᱫ ᱵᱟᱹᱧ ᱠᱩᱥᱤᱭᱟᱜᱼᱟ ᱪᱮᱠᱟᱛᱮ ᱚᱱᱟ ᱫᱚ ᱡᱟᱦᱟᱸᱭ ᱜᱮ ᱞᱟᱜᱟᱣ ᱠᱟᱱᱟᱢ ᱮᱱᱮᱡ ᱠᱟᱱᱟᱢ ᱚᱸᱰᱮ ᱟᱨ ᱮᱱᱮᱡ ᱮᱱᱮᱡ ᱛᱩᱞᱩᱡ ᱦᱚᱦᱚᱣᱟᱢ ᱠᱟᱱᱟ ᱚᱱᱟ ᱦᱚᱸ ᱟᱹᱲᱤᱥᱮᱢ ᱵᱩᱡᱷᱟᱹᱣᱟ ᱟᱨ ᱚᱱᱟ ᱢᱟ ᱠᱟᱛᱷᱟ ᱠᱟᱱᱟ ᱟᱹᱲᱤᱥ ᱵᱩᱡᱷᱟᱹᱜᱼᱟ ᱟᱨ ᱩᱯᱟᱹᱨ ᱛᱮ ᱦᱩᱭᱩᱜ ᱠᱟᱱᱟ ᱡᱮ ᱟᱢᱟᱜ ᱱᱚᱣᱟ ᱢᱮᱫ ᱦᱚᱸ ᱠᱷᱟᱨᱟᱯᱚᱜᱼᱟ ᱥᱟᱨᱟᱫᱤᱱ ᱮᱢ ᱩᱭᱩᱝ ᱠᱟᱜᱼᱟ ᱵᱚᱱ ᱚᱱᱟᱛᱮ ᱤᱧ ᱫᱚ ᱚᱱᱟ ᱫᱚ ᱵᱷᱤᱰᱤᱭᱳ ᱜᱮᱢ ᱫᱚ ᱵᱟᱹᱧ ᱠᱩᱥᱤᱭᱟᱜᱼᱟ ᱵᱷᱤᱰᱤᱭᱳ ᱜᱮᱢ ᱠᱚᱫᱚ ᱵᱟᱹᱧ ᱠᱩᱥᱤᱭᱟᱜᱼᱟ ᱡᱟᱦᱟᱱᱟᱜ ᱜᱮ ᱞᱩᱰᱩ ᱠᱚ ᱢᱮᱱᱟ ᱯᱷᱤᱨᱤ ᱯᱷᱟᱭᱟᱨ ᱠᱚᱫᱚ ᱵᱟᱹᱧ ᱠᱩᱥᱤᱭᱟᱜᱼᱟ ᱚᱱᱟᱛᱮ ᱤᱧ ᱫᱚ ᱤᱧᱟᱹᱜ ᱥᱩᱥᱛᱷᱚ ᱦᱚᱲᱢᱚ ᱞᱟᱹᱜᱤᱫ ᱛᱮ ᱚᱱᱮ ᱚᱱᱟ ᱯᱷᱩᱴᱵᱚᱞ ᱠᱚᱜᱮᱧ ᱮᱱᱮᱡ ᱵᱟᱲᱟᱭᱟ ᱚᱱᱟ ᱜᱤᱧ ᱠᱩᱥᱤᱭᱟᱜᱼᱟ ᱪᱤᱠᱟᱛᱮ ᱦᱚᱲᱢᱚ ᱠᱚ ᱚᱱᱟ ᱦᱚᱸ ᱯᱷᱤᱴᱱᱮᱥ ᱵᱩᱡᱷᱟᱹᱜᱼᱟ ᱟᱨ ᱵᱷᱤᱰᱤᱭᱳ ᱜᱮᱢ ᱨᱮ ᱮᱱᱮᱡ ᱨᱮᱫᱚ ᱚᱱᱟ ᱡᱤᱱᱤᱥ ᱵᱟᱭ ᱧᱟᱢᱚᱜᱼᱟ ᱟᱢ ᱥᱟᱨᱟᱫᱤᱱᱮᱢ ᱠᱚᱭᱚᱜ ᱟᱠᱟᱫᱼᱟ ᱢᱤᱫᱴᱤᱡ ᱨᱮᱜᱮᱢ ᱠᱚᱱᱥᱮᱱᱴᱨᱮᱴ ᱟᱠᱟᱫ ᱚᱸᱰᱮ ᱠᱚᱭᱚᱜ ᱟᱠᱟᱜ ᱟᱢ ᱢᱮᱫ ᱦᱚᱸ ᱦᱩᱭ ᱫᱟᱲᱮᱭᱟᱜᱼᱟ ᱫᱤᱱ ᱫᱤᱱ ᱧᱮᱞ ᱧᱮᱞ ᱛᱮ ᱢᱮᱫ ᱦᱚᱸ ᱠᱷᱟᱨᱟᱯ ᱫᱟᱲᱮᱭᱟᱜᱼᱟ ᱵᱷᱤᱰᱤᱭᱳ ᱜᱮᱢ ᱨᱮ ᱚᱱᱟ ᱦᱚᱸ ᱦᱩᱭ ᱫᱟᱲᱮᱭᱟᱜᱼᱟ ᱟᱨ ᱵᱚᱞ ᱱᱚᱝᱠᱟ ᱜᱚᱰᱟᱨᱮ ᱪᱟᱞᱟᱣ ᱠᱟᱛᱮ ᱟᱨ ᱥᱩᱨ ᱨᱮᱠ ᱱᱤᱡᱮ ᱮᱱᱮᱡ ᱟᱛᱮᱜ ᱵᱚᱞ ᱮᱱᱮᱡ ᱫᱚ ᱟᱹᱰᱤ ᱪᱮᱦᱨᱟᱢ ᱵᱩᱡᱷᱟᱹᱣᱟ ᱯᱨᱮᱠᱴᱤᱥ ᱧᱚᱜ ᱟᱢ ᱵᱚᱞ ᱛᱮ ᱦᱩᱭᱱᱟ ᱠᱨᱤᱠᱮᱴ ᱦᱩᱭᱱᱟ ᱟᱹᱰᱤ ᱞᱮᱠᱟᱱ ᱜᱮᱢ ᱢᱮᱱᱟᱜᱼᱟ ᱚᱱᱟ ᱟᱵᱚ ᱚᱯᱷᱞᱟᱭᱤᱱ ᱵᱚᱱ ᱮᱱᱮᱡ ᱠᱟᱱᱟ ᱡᱟᱦᱟᱸ ᱱᱤᱡᱮᱨ ᱥᱚ ᱥᱚᱨᱤᱨ ᱦᱚᱸ ᱴᱷᱤᱠ ᱛᱟᱦᱮᱱᱟ ᱦᱚᱲᱢᱚ ᱦᱚᱸ ᱵᱮᱥ ᱵᱩᱡᱷᱟᱹᱜᱼᱟ ᱟᱨ ᱵᱷᱤᱰᱤᱭᱳ ᱜᱮᱢ ᱨᱮᱫᱚ ᱚᱱᱟ ᱡᱤᱱᱤᱥ ᱵᱟᱹᱱᱩᱜᱼᱟ ᱪᱮ ᱠᱚᱭᱚᱜ ᱠᱟᱜ ᱢᱮ ᱠᱷᱟᱹᱞᱤ ᱵᱮᱥ ᱦᱚᱸ ᱵᱟᱢ ᱵᱩᱡᱷᱟᱹᱣᱟ ᱠᱚᱭᱚᱜ ᱠᱟᱜᱼᱟ ᱢᱮᱫ ᱠᱚ ᱠᱷᱟᱨᱟᱯᱚᱜᱼᱟ ᱵᱚᱦᱚᱜ ᱠᱚ ᱰᱤᱥᱴᱟᱯᱚᱜᱼᱟ ᱢᱚᱱᱮ ᱦᱚᱸ ᱵᱟᱝ ᱞᱟᱜᱟᱣ ᱟ ᱱᱚᱣᱟ ᱫᱚ ᱪᱮᱦᱨᱟᱢ ᱵᱩᱡᱷᱟᱹᱣᱟ ᱜᱚᱰᱟ ᱨᱮ ᱦᱮᱡ ᱠᱟᱛᱮ ᱵᱚᱞ ᱠᱚ ᱢᱮᱱᱮᱜᱼᱟ ᱟᱹᱰᱤ ᱪᱮᱨᱦᱟᱢ ᱵᱩᱡᱷᱟᱹᱣᱟ ᱯᱨᱮᱠᱴᱤᱥ ᱧᱚᱜ ᱫᱩᱲᱩᱵ ᱛᱤᱸᱜᱩᱱᱟᱢ ᱢᱟᱭᱤᱱᱰ ᱯᱷᱮᱨᱮᱥ ᱛᱟᱦᱮᱱᱟ ᱠᱤᱱᱛᱩ ᱱᱚᱣᱟ ᱵᱷᱤᱰᱤᱭᱳ ᱜᱮᱢ ᱨᱮᱫᱚ ᱤᱧᱫᱚ ᱚᱱᱟᱛᱮ ᱵᱟᱹᱧ ᱠᱩᱥᱤᱭᱟᱜᱼᱟ ᱵᱷᱤᱰᱤᱭᱳ ᱜᱮᱢ ᱫᱚ ᱪᱮᱠᱟᱛᱮ ᱟᱹᱰᱤ ᱜᱟᱱ ᱚᱱᱠᱟ ᱦᱚᱸ ᱦᱩᱭ ᱵᱟᱲᱟ ᱠᱟᱱᱟ ᱡᱟᱦᱟᱸᱭ ᱜᱤᱫᱽᱨᱟᱹ ᱠᱚ ᱫᱟᱠᱟ ᱡᱚᱢ ᱦᱚᱸᱠᱚ ᱦᱤᱲᱤᱧ ᱠᱟᱜᱼᱟ ᱠᱚ ᱤᱧ ᱫᱚ ᱚᱱᱟ ᱵᱷᱤᱰᱤᱭᱳ ᱜᱮᱢ ᱮᱱᱮᱡ ᱮᱱᱮᱡ ᱠᱷᱟᱹᱛᱤᱨ ᱛᱮ ᱚᱱᱟᱛᱮ ᱤᱧᱫᱚ ᱚᱱᱟ ᱵᱷᱤᱰᱤᱭᱳ ᱜᱮᱢ ᱠᱚᱫᱚ ᱵᱟᱹᱧ ᱠᱩᱥᱤᱭᱟᱜᱼᱟ